ᱤᱧᱟᱹᱜ ᱧᱩᱛᱩᱢ ᱫᱚ ᱥᱤᱭᱩᱞᱤ ᱦᱮᱢᱵᱨᱚᱢ ᱵᱟᱸᱠᱩᱲᱟ ᱦᱚᱱᱚᱛ ᱠᱷᱚᱱᱤᱧ ᱢᱮᱱᱮᱫᱟ ᱟᱹᱵᱤᱱᱫᱚ ᱳᱻ ᱳ ᱟ ᱞᱤᱧᱟᱜ ᱠᱩᱞᱤ ᱛᱮᱱᱟᱜ ᱛᱟᱦᱮᱸᱠᱟᱱᱟ ᱡᱮ ᱚᱱᱟ ᱯᱩᱨᱵᱚᱵᱚᱨᱫᱚᱢᱟᱱ ᱦᱚᱱᱚᱛ ᱨᱮᱱᱟᱜ ᱪᱮᱜ ᱠᱚᱯᱮ ᱡᱚᱢᱟ ᱥᱮ ᱯᱚᱨᱚᱵᱽ ᱠᱚᱨᱮ ᱪᱮᱜ ᱠᱚᱯᱮ ᱤᱥᱤᱱᱟ ᱚᱱᱟᱠᱚ

ᱦᱚᱸ

ᱚᱱᱟ ᱦᱚᱞᱚᱝ ᱨᱮᱫᱚ ᱪᱮᱫ ᱞᱮᱠᱟᱯᱮ ᱞᱮᱴᱚ ᱠᱚᱜᱮᱭᱟ ᱚᱱᱟ ᱠᱟᱹᱴᱤᱡᱮᱢ ᱞᱟ ᱭ ᱞᱮᱠᱷᱟᱱ ᱵᱷᱟᱜᱮ

ᱟᱨ ᱚᱱᱟ ᱯᱩᱨᱵᱚᱵᱚᱨᱫᱷᱚᱢᱟᱱ ᱚᱱᱛᱮ ᱫᱚ ᱫᱚᱢᱮ

ᱫᱚᱢᱮ ᱟᱹᱞᱩ ᱠᱚᱠᱚ ᱪᱟᱥᱜᱮᱭᱟ ᱵᱟᱝ ᱛᱚ ᱟᱹᱞᱩ ᱟᱹᱞᱩ ᱨᱮᱱᱟᱜ ᱠᱟᱹᱴᱤᱜ ᱩᱛᱩ ᱠᱚ ᱞᱟ ᱭ ᱞᱮᱠᱷᱟᱱ ᱚᱸᱻ ᱚᱸᱻ ᱟ ᱰᱤ ᱱᱟᱯᱟᱭ ᱟᱨ ᱟᱹᱵᱤᱱ ᱥᱟᱣᱛᱮ ᱨᱚᱲ ᱠᱟᱛᱮ ᱟᱹᱰᱤ ᱱᱟᱯᱟᱭᱤᱧ ᱵᱩᱡᱷ ᱠᱮᱫᱟ ᱟᱨ ᱮᱸᱻ ᱟ ᱰᱤ ᱥᱟᱨᱦᱟᱣ ᱚᱱᱟ ᱵᱟᱰᱟᱭ ᱦᱚᱪᱚ ᱠᱟᱛᱮᱫ